ᱥᱟᱶᱟᱨ ᱥᱮᱵᱟ ᱤᱫᱤ ᱠᱟᱛᱮᱫ ᱡᱷᱟᱲᱜᱨᱟᱢ ᱡᱮᱞᱟᱨᱮ ᱡᱟᱦᱟᱸ ᱟᱱᱟᱴ ᱮᱴᱠᱮᱴᱚᱬᱮ ᱠᱚ ᱢᱮᱱᱟᱜᱼᱟ ᱡᱟᱦᱟᱸ ᱫᱚ ᱱᱟᱦᱟᱜ ᱦᱚᱲ ᱥᱮ ᱡᱟᱦᱟᱸ ᱱᱟᱦᱟᱜ ᱩᱢᱮᱨᱟᱱ ᱡᱟᱦᱟᱸ ᱦᱟᱨᱟ ᱛᱚ ᱩᱢᱮᱨᱟᱱ ᱠᱚᱦᱚᱸ ᱡᱟᱦᱟᱸ ᱚᱥᱩᱵᱤᱫᱷᱟ ᱠᱚ ᱱᱚᱸᱰᱮ ᱧᱟᱢᱚᱜ ᱠᱟᱱᱟ ᱟᱹᱲᱤᱥᱚᱜ ᱚᱠᱛᱚᱨᱮ ᱡᱟᱦᱟᱸ ᱫᱚ ᱱᱩᱠᱩ ᱴᱷᱤᱠ ᱴᱷᱟᱠ ᱡᱚᱢ ᱧᱩ ᱵᱟᱝ ᱠᱷᱟᱹᱛᱤᱨ ᱡᱟᱦᱟᱱᱟᱜ ᱚᱱᱠᱟᱱᱟᱜ ᱨᱳᱜᱽ ᱠᱚ ᱦᱤᱡᱩᱜ ᱠᱟᱱ ᱫᱚ ᱡᱟᱦᱟᱸ ᱫᱚ ᱦᱟᱺᱰᱤ ᱯᱟᱹᱣᱨᱟᱹ ᱵᱮᱥᱤ ᱧᱩ ᱛᱟᱞᱟᱛᱮ ᱵᱟᱝ ᱧᱩ ᱡᱚᱢ ᱠᱟᱛᱮᱫ ᱠᱷᱟᱹᱞᱤ ᱧᱩ ᱛᱟᱞᱟᱛᱮ ᱡᱟᱦᱟᱸ ᱨᱳᱜᱽ ᱠᱚ ᱦᱤᱡᱩᱜ ᱠᱟᱱᱟ ᱡᱟᱦᱟᱸ ᱫᱚ ᱴᱤᱵᱷᱤ ᱞᱮᱠᱟᱱ ᱨᱳᱜᱽ ᱟᱡᱟᱨ ᱚᱱᱟ ᱥᱟᱶ ᱥᱟᱶᱛᱮ ᱴᱟᱭᱤᱢᱨᱮ ᱚᱠᱛᱚ ᱱᱟᱹᱯᱤᱛ ᱡᱟᱦᱟᱸ ᱡᱚᱢ ᱧᱩ ᱠᱚ ᱵᱟᱝ ᱠᱷᱟᱹᱛᱤᱨ ᱡᱟᱦᱟᱸ ᱨᱳᱜᱽ ᱠᱚ ᱦᱤᱡᱩᱜ ᱠᱟᱱᱟ ᱡᱟᱦᱟᱸ ᱫᱚ ᱠᱤᱰᱱᱤ ᱯᱷᱮᱞ ᱦᱟᱹᱵᱤᱡ ᱦᱚᱸ ᱟᱡᱟᱨ ᱠᱚ ᱦᱩᱭ ᱠᱟᱱᱟ ᱚᱱᱟ ᱥᱟᱶ ᱥᱟᱶᱛᱮ ᱡᱟᱦᱟᱸ ᱟᱛᱳ ᱚᱲᱟᱜ ᱨᱮ ᱛᱟᱦᱮᱱ ᱡᱟᱦᱟᱸ ᱡᱚᱢ ᱧᱩ ᱨᱮᱱᱟᱜ ᱟᱱᱟᱴ ᱮᱸᱴᱠᱮᱴᱚᱬᱮ ᱚᱠᱛᱚ ᱱᱟᱹᱯᱤᱛ ᱵᱟᱝ ᱦᱩᱭᱩᱜᱼᱟ ᱚᱱᱟ ᱠᱷᱟᱹᱛᱤᱨ ᱱᱚᱝᱠᱟᱱᱟᱜ ᱨᱳᱜᱽ ᱟᱡᱟᱨ ᱠᱚ ᱧᱮᱧᱟᱢᱚᱜ ᱠᱟᱱ ᱜᱮᱭᱟ ᱚᱱᱟ ᱛᱟᱞᱟᱨᱮ ᱡᱟᱦᱟᱸ ᱱᱚᱣᱟ ᱡᱮᱞᱟ ᱨᱮᱱᱟᱜ ᱥᱟᱶᱟᱨ ᱥᱮᱵᱟ ᱞᱮᱠᱟᱛᱮ ᱟᱭᱢᱟ ᱨᱮᱱᱟᱜ ᱥᱮᱵᱟ ᱫ ᱚ ᱧᱟᱢ ᱟᱠᱟᱱ ᱜᱮᱭᱟ ᱟᱨ ᱚᱱᱟ ᱥᱟᱶᱛᱮ ᱟᱨᱦᱚᱸ ᱡᱟᱦᱟᱸ ᱥᱮᱵᱟ ᱠᱚ ᱵᱟᱝ ᱧᱟᱢᱚᱜ ᱠᱟᱱᱟ ᱚᱱᱟ ᱠᱚᱫᱚ ᱚᱱᱠᱟᱱᱟᱜ ᱡᱟᱦᱟᱸ ᱢᱟᱨᱟᱝ ᱧᱚᱜ ᱚᱯᱟᱨᱮᱥᱮᱱ ᱡᱩᱫᱤ ᱦᱩᱭᱩᱜᱼᱟ ᱱᱚᱣᱟ ᱡᱮᱞᱟᱨᱮ ᱚᱱᱟ ᱟᱱᱟᱴ ᱮᱸᱴᱠᱮᱴᱚᱬᱮ ᱫᱚ ᱢᱮᱱᱟᱜ ᱜᱮᱭᱟ ᱚᱱᱟ ᱠᱚᱫᱚ ᱵᱟᱝ ᱧᱟᱢᱚᱜ ᱠᱟᱱᱟ ᱚᱱᱟ ᱥᱟᱶᱛᱮ ᱡᱟᱦᱟᱸ ᱫᱚ ᱡᱟᱦᱟᱸ ᱴᱤᱵᱤ ᱟᱡᱟᱨ ᱠᱚ ᱢᱮᱱᱟᱜᱼᱟ ᱚᱱᱟ ᱠᱚᱫᱚ ᱠᱚᱨᱮᱱᱟᱜ ᱥᱚᱨᱠᱟᱨᱤ ᱞᱮᱠᱟᱛᱮ ᱱᱚᱣᱟ ᱥᱟᱶᱟᱨ ᱥᱮᱵᱟ ᱠᱷᱚᱱᱜᱮ ᱱᱚᱣᱟ ᱠᱚᱨᱮᱱᱟᱜ ᱨᱟᱱ ᱠᱚᱫᱚ ᱧᱟᱢᱚᱜ ᱠᱟᱱᱟ ᱟᱨ ᱚᱱᱟ ᱥᱟᱶᱛᱮ ᱡᱟᱦᱟᱸᱭ ᱠᱚ ᱩᱢᱮᱨᱟᱠᱟᱱ ᱦᱟᱲᱟᱢ ᱥᱮ ᱯᱩᱨᱩᱫᱷᱩᱞ ᱦᱚᱲᱠᱚ ᱩᱱᱠᱩ ᱠᱚ ᱵᱷᱟᱛᱟ ᱠᱚᱦᱚᱸ ᱚᱱᱟ ᱨᱮᱱᱟᱜ ᱠᱚ ᱧᱟᱢᱮᱫᱟ ᱱᱚᱣᱟᱜᱮ ᱡᱷᱟᱲᱜᱨᱟᱢ ᱡᱮᱞᱟ ᱨᱮᱱᱟᱜ ᱥᱟᱶᱟᱨ ᱥᱮᱵᱟ ᱞᱮᱠᱟᱛᱮ ᱧᱟᱢᱚᱜ ᱠᱟᱱᱟ